ᱢᱟᱲᱟᱝ ᱢᱟᱲᱟᱝ ᱫᱚ ᱟᱹᱞᱤᱧ ᱰᱹᱝᱜᱩᱣᱟᱹ ᱞᱤᱧ ᱛᱟᱦᱮᱸ ᱠᱟᱱ ᱥᱚᱢᱚᱭ ᱫᱚ ᱫᱚᱝ ᱥᱮᱨᱮᱧ ᱞᱟᱜᱽᱬᱮ ᱥᱮᱨᱮᱧ ᱟᱹᱰᱤᱞᱤᱧ ᱠᱩᱥᱤᱭᱟᱜ ᱛᱟᱦᱮᱸ ᱫᱚ ᱟᱹᱰᱤᱞᱤᱧ ᱠᱩᱥᱤᱭᱟᱜ ᱛᱟᱦᱮᱸ ᱫᱚ ᱡᱚᱠᱷᱚᱱ ᱞᱤᱧ ᱵᱟᱯᱞᱟᱭᱮᱱᱟ ᱵᱟᱯᱞᱟᱭᱮᱱᱟᱞᱤᱧ ᱯᱨᱟᱭ ᱯᱚᱧᱪᱟᱥ ᱵᱚᱪᱷᱚᱨ ᱜᱟᱱ ᱨᱮ ᱢᱟᱲᱟᱝ ᱢᱟᱞᱤᱧ ᱚᱞᱚᱜ ᱠᱟᱱ ᱛᱟᱦᱮᱸ ᱫᱚ ᱟᱫᱚ ᱯᱚᱧᱪᱟᱥ ᱵᱚᱪᱷᱚᱨ ᱜᱟᱱ ᱞᱤᱧ ᱵᱟᱯᱞᱟᱭᱮᱱᱟ ᱡᱚᱠᱷᱚᱱ ᱮᱱ ᱠᱷᱟᱱ ᱵᱟᱵᱟ ᱛᱟᱠᱚ ᱠᱚᱧ ᱟᱸᱡᱚᱢ ᱠᱚᱣᱟ ᱵᱟᱦᱟ ᱥᱮᱨᱮᱧ ᱟᱹᱰᱤ ᱱᱟᱯᱟᱭ ᱠᱚ ᱥᱮᱨᱮᱧᱮᱜᱼᱟ ᱤᱧᱟᱹᱜ ᱢᱚᱱᱮ ᱨᱮᱦᱚᱸ ᱦᱤᱸᱫᱤᱡ ᱤᱭᱟᱹ ᱜᱚᱫᱱᱟ ᱵᱚᱞᱚ ᱜᱚᱫᱱᱟ ᱵᱟᱝ ᱱᱩᱠᱩ ᱠᱚᱫᱚ ᱪᱮᱫ ᱫᱚᱦᱚ ᱜᱮ ᱫᱚᱨᱠᱟᱨᱚᱜ ᱠᱟᱱᱟ ᱪᱮᱫ ᱫᱚᱦᱚᱜᱮ ᱫᱚᱨᱠᱟᱨᱚᱜ ᱠᱟᱱᱟ ᱟᱨ ᱨᱤᱸᱡᱷᱟᱹ ᱥᱮᱨᱮᱧ ᱨᱤᱸᱡᱷᱟᱹ ᱥᱮᱨᱮᱧ ᱡᱟᱦᱟᱸ ᱞᱮᱠᱟ ᱱᱩᱠᱩᱧ ᱟᱸᱡᱚᱢ ᱠᱮᱫ ᱠᱚᱣᱟ ᱱᱚᱣᱟ ᱱᱩᱠᱩ ᱵᱟᱠᱚ ᱱᱚᱣᱟ ᱠᱚᱫᱚ ᱪᱮᱫ ᱜᱮ ᱫᱚᱨᱠᱟᱨᱚᱜ ᱠᱟᱱᱟ ᱟᱨ ᱱᱚᱣᱟ ᱠᱚ ᱵᱟᱠᱷᱟᱱ ᱱᱩᱠᱩ ᱠᱚ ᱵᱚᱸᱜᱟ ᱫᱤᱥᱚᱢ ᱞᱮᱱᱠᱷᱟᱱ ᱫᱚ ᱱᱚᱣᱟ ᱠᱚᱢᱟ ᱦᱤᱲᱤᱧ ᱩᱛᱟᱹᱨᱚᱜ ᱠᱟᱱ ᱜᱮᱭᱟ ᱟᱫᱚ ᱚᱱᱠᱟᱛᱮ ᱟᱹᱞᱤᱧ ᱵᱟᱵᱟ ᱛᱮᱠᱚ ᱴᱷᱮᱱ ᱜᱮᱞᱤᱧ ᱫᱩᱲᱩᱵ ᱮᱱᱛᱮ ᱫᱩᱲᱩᱵ ᱥᱚᱨᱮᱱ ᱛᱮᱞᱤᱧ ᱢᱮᱛᱟᱣ ᱠᱤᱱᱟᱹ ᱵᱟᱵᱟ ᱱᱚᱣᱟ ᱫᱚ ᱞᱟᱹᱭ ᱦᱚᱴᱚᱣᱟᱹᱧ ᱵᱤᱱ ᱵᱟᱦᱟ ᱥᱮᱨᱮᱧ ᱵᱟᱦᱟ ᱥᱮᱨᱮᱧ ᱟᱨ ᱨᱤᱸᱡᱷᱟᱹ ᱥᱮᱨᱮᱧ ᱞᱟᱹᱭ ᱦᱚᱴᱚᱣᱟᱹᱧ ᱵᱤᱱ ᱤᱧ ᱱᱚᱣᱟ ᱱᱩᱠᱩ ᱫᱚ ᱱᱚᱣᱟ ᱫᱚ ᱵᱚᱸᱜᱟ ᱥᱮᱨᱮᱧ ᱠᱟᱱᱟ ᱵᱚᱸᱜᱟ ᱠᱚ ᱚᱬᱦᱮᱜ ᱠᱟᱱᱟ ᱩᱱᱠᱩ ᱵᱚᱱ ᱦᱤᱲᱤᱧᱮᱫ ᱠᱚᱫᱚ ᱵᱟᱵᱟ ᱱᱚᱜᱼᱚᱭ ᱧᱮᱞ ᱠᱚᱢ ᱡᱷᱚᱛᱚ ᱦᱚᱲ ᱴᱚᱞᱟ ᱴᱚᱞᱟ ᱯᱤᱪᱷᱩ ᱠᱚ ᱥᱮᱨᱮᱧ ᱵᱟᱲᱟᱭᱟᱠᱚ ᱟᱸᱡᱚᱢ ᱠᱚᱣᱟᱧ ᱟᱹᱰᱤ ᱪᱮᱦᱨᱟ ᱜᱤᱧ ᱟᱸᱡᱚᱢᱟ ᱟᱫᱚ ᱤᱧ ᱦᱚᱧ ᱢᱚᱱ ᱜᱚᱫ ᱠᱟᱜᱼᱟ ᱢᱚᱱᱮᱨᱮ ᱦᱤᱸᱫᱤᱧ ᱵᱚᱞᱚ ᱜᱚᱫ ᱮᱱᱟ ᱡᱟᱦᱟᱸ ᱛᱤᱨᱮ ᱨᱟᱹᱥᱠᱟᱹ ᱵᱚᱞᱚᱭᱮᱱᱟ ᱩᱸᱦᱩᱜ ᱵᱟᱝᱟ ᱱᱚᱣᱟ ᱫᱚ ᱪᱮᱫ ᱫᱚᱦᱚ ᱜᱮ ᱫᱚᱨᱠᱟᱨᱚᱜ ᱠᱟᱱᱟ ᱵᱟᱝᱠᱷᱟᱱ ᱫᱚ ᱦᱤᱲᱤᱧᱚᱜ ᱠᱟᱱᱟ ᱢᱤᱫ ᱫᱤᱱ ᱦᱤᱞᱳᱜ ᱦᱤᱲᱤᱧ ᱞᱮᱱᱠᱷᱟᱱ ᱡᱟᱦᱮᱨ ᱨᱮ ᱟᱵᱚᱨᱮᱱ ᱟᱵᱚᱨᱮᱱ ᱮᱨᱟ ᱠᱚ ᱵᱟᱠᱷᱟᱱ ᱫᱚ ᱢᱟᱹᱭ ᱠᱚ ᱢᱟᱹᱭ ᱠᱚ ᱦᱤᱞᱤ ᱠᱚ ᱫᱟᱫᱟ ᱠᱚ ᱚᱱᱠᱟᱜᱮ ᱢᱤᱫ ᱠᱟᱛᱮᱫ ᱩᱱᱠᱩ ᱠᱚᱢᱟ ᱠᱷᱟᱹᱞᱤ ᱮᱱᱮᱡ ᱜᱮᱢ ᱮᱱᱮᱡ ᱠᱚ ᱥᱮᱨᱮᱧ ᱫᱚ ᱵᱟᱠᱚ ᱥᱮᱨᱮᱧᱟ ᱟᱫᱚ ᱚᱱᱟᱛᱮ ᱟᱹᱞᱤᱧ ᱚᱱᱟ ᱵᱟᱦᱟ ᱥᱮᱨᱮᱧ ᱵᱮᱥᱤᱞᱤᱧ ᱜᱚᱨᱚᱡᱟᱜ ᱛᱮ ᱟᱹᱰᱤ ᱟᱸᱴ ᱞᱤᱧ ᱪᱷᱩᱴᱟᱹᱣ ᱮᱱᱟ ᱵᱟᱦᱟ ᱥᱮᱨᱮᱧ ᱫᱚᱞᱤᱧ ᱫᱩᱲᱩᱵ ᱮᱱᱟ ᱩᱱᱠᱩ ᱵᱟᱵᱟ ᱛᱟᱠᱚ ᱴᱷᱮᱱ ᱟᱨ ᱵᱟᱨ ᱥᱮᱨᱢᱟ ᱠᱤᱱ ᱢᱤᱛᱟᱹᱧ ᱠᱟᱱᱟ ᱢᱟ ᱫᱩᱲᱩᱵ ᱢᱮ ᱛᱚᱵᱮ ᱟᱨ ᱫᱩᱲᱩᱵ ᱢᱮ ᱟᱢᱞᱤᱧ ᱞᱟᱹᱭ ᱦᱚᱴᱚᱣᱟᱢ ᱠᱟᱱᱟ ᱟᱨ ᱵᱚᱸᱜᱟ ᱵᱩᱨᱩ ᱠᱚᱞᱤᱧ ᱞᱟᱹᱭ ᱦᱚᱴᱚᱣᱟᱢᱟ ᱱᱩᱠᱩ ᱥᱮᱨᱮᱧ ᱨᱮᱱ ᱵᱚᱸᱜᱟ ᱠᱚ ᱡᱟᱛᱮ ᱟᱹᱞᱤᱧ ᱞᱤᱧ ᱪᱮᱫ ᱫᱚᱦᱚ ᱠᱮᱜᱼᱟ ᱱᱤᱛᱳᱜ ᱫᱷᱟᱹᱵᱤᱡ ᱛᱮᱦᱚᱸ ᱟᱹᱞᱤᱧᱟᱜ ᱚᱱᱛᱚᱨ ᱨᱮᱫᱚ ᱱᱚᱣᱟ ᱫᱚ ᱢᱮᱱᱟᱜ ᱟᱠᱟᱫ ᱜᱮᱭᱟ ᱵᱟᱦᱟ ᱥᱮᱨᱮᱧ ᱫᱚ ᱵᱟᱦᱟ ᱥᱮᱨᱮᱧ ᱢᱮᱱᱟᱜ ᱟᱠᱟᱜᱼᱟ ᱨᱤᱸᱡᱷᱟᱹ ᱥᱮᱨᱮᱧ ᱫᱚ ᱵᱟᱦᱟ ᱢᱮᱱᱟᱜ ᱟᱠᱟᱫ ᱜᱮᱭᱟ ᱛᱚ ᱟᱵᱚ ᱫᱚ ᱥᱟᱱᱛᱟᱲ ᱦᱚᱯᱚᱱ ᱠᱟᱛᱮᱫ ᱫᱚ ᱱᱚᱣᱟ ᱠᱚᱜᱮ ᱡᱟᱹᱥᱛᱤ ᱫᱚ ᱪᱮᱫ ᱫᱚᱨᱠᱟᱨᱚᱜ ᱠᱟᱱᱟ ᱵᱟᱹᱧ ᱞᱟᱹᱭᱟᱠᱮ ᱱᱚᱣᱟ ᱟᱵᱟᱨ ᱯᱟᱹᱦᱤᱞ ᱠᱷᱚᱱᱟᱜ ᱦᱮᱡ ᱟᱠᱟᱱ ᱛᱟᱵᱚᱱᱟ ᱛᱮᱦᱮᱧ ᱜᱮᱵᱚᱱ ᱵᱮᱱᱟᱣᱟ ᱚᱱᱟ ᱢᱟ ᱵᱟᱝ ᱠᱟᱱᱟ ᱯᱟᱹᱦᱤᱞ ᱠᱷᱚᱱᱟᱜ ᱦᱮᱡ ᱟᱠᱟᱱ ᱛᱟᱵᱚᱱᱟ ᱵᱟᱦᱟ ᱵᱚᱸᱜᱟ ᱫᱚ ᱵᱟᱦᱟ ᱥᱮᱨᱮᱧ ᱨᱤᱸᱡᱷᱟᱹ ᱤᱭᱟᱹ ᱫᱟᱜ ᱥᱟᱱ ᱵᱚᱸᱜᱟ ᱨᱮᱫᱚ ᱨᱤᱸᱡᱷᱟᱹ ᱥᱮᱨᱮᱧ ᱚᱱᱟ ᱠᱚ ᱦᱮᱡ ᱦᱮᱡ ᱟᱠᱟᱱ ᱛᱮ ᱚᱱᱟᱛᱮ ᱵᱟᱝᱟ ᱚᱱᱟ ᱠᱚᱫᱚ ᱪᱮᱫ ᱫᱚᱦᱚ ᱜᱮ ᱫᱚᱨᱠᱟᱨᱚᱜ ᱠᱟᱱᱟ ᱵᱟᱠᱷᱟᱱ ᱦᱤᱲᱤᱧᱚᱜ ᱠᱟᱱᱟ ᱦᱤᱲᱤᱧ ᱩᱛᱟᱹᱨᱚᱜ ᱠᱟᱱ ᱜᱮᱭᱟ